ᱦᱮᱞᱳ ᱦᱮᱸ ᱦᱮᱸ ᱦᱮᱸ ᱟᱭᱢᱟ ᱞᱮᱠᱟᱱ ᱵᱟᱦᱟ ᱧᱟᱢᱚᱜ ᱠᱟᱱᱟ ᱜᱩᱞᱟᱹᱪ ᱵᱟᱦᱟ ᱡᱚᱵᱟ ᱵᱟᱦᱟ ᱩᱯᱟᱹᱞ ᱵᱟᱦᱟ ᱜᱷᱟᱱᱴᱤ ᱵᱟᱦᱟ ᱟᱨ ᱪᱮᱫ ᱠᱚ ᱥᱟᱯᱷᱟᱨᱚᱢ ᱵᱟᱦᱟ ᱠᱷᱤᱥᱴᱟᱹᱪᱩᱲᱟ ᱵᱟᱦᱟ ᱢᱤᱫᱴᱮᱡ ᱢᱟᱸᱰᱣᱟ ᱥᱟᱡᱟᱣᱛᱮ ᱟᱢ ᱛᱤᱱᱟᱹᱜ ᱜᱟᱱ ᱵᱟᱦᱟ ᱞᱟᱜᱟᱣᱢᱟ ᱛᱤᱱᱟᱹᱜ ᱜᱟᱱ ᱵᱟᱦᱟᱢ ᱦᱟᱴᱼᱟ ᱤᱱᱟᱹᱜ ᱜᱮ ᱤᱧᱫᱩᱧ ᱮᱢ ᱫᱟᱲᱮ ᱟᱢᱟ ᱪᱮᱫ ᱞᱮᱠᱟᱱ ᱵᱟᱦᱟᱢ ᱦᱟᱛᱟᱣᱟ ᱚᱱᱠᱟᱱ ᱵᱟᱦᱟ ᱜᱤᱧ ᱮᱢᱟᱢᱟ ᱟᱨ ᱚᱠᱟ ᱞᱮᱠᱟᱱᱟᱜ ᱵᱟᱦᱟᱢ ᱦᱟᱛᱟᱣᱟ ᱚᱱᱠᱟᱜᱮ ᱫᱟᱢ ᱢᱮᱱᱟᱜᱼᱟ ᱡᱮᱢᱚᱱ ᱜᱩᱞᱟᱹᱡᱽ ᱵᱟᱦᱟ ᱨᱮᱫᱚ ᱡᱩᱫᱟᱹ ᱫᱟᱢ ᱚᱱᱟ ᱫᱚ ᱰᱮᱲᱥᱚ ᱴᱟᱠᱟ ᱠᱟᱛᱮᱜ ᱟᱨ ᱜᱷᱟᱹᱱᱴᱤ ᱵᱟᱦᱟ ᱠᱷᱤᱥᱴᱚᱪᱩᱲᱟ ᱵᱟᱦᱟ ᱢᱮᱱᱟᱜᱼᱟ ᱚᱱᱟ ᱠᱚᱫᱚ ᱫᱟᱢ ᱧᱚᱜ ᱜᱮᱭᱟ ᱠᱷᱤᱥᱴᱟᱪᱩᱲᱟ ᱵᱟᱦᱟ ᱫᱚ ᱚᱱᱟᱫᱚ ᱫᱩᱭ ᱥᱚ ᱚᱱᱟ ᱠᱷᱚᱡ ᱠᱚᱢᱦᱚᱸ ᱢᱮᱱᱟᱜᱼᱟ ᱡᱚᱵᱟ ᱵᱟᱦᱟ ᱢᱮᱱᱟᱜᱼᱟ ᱛᱚᱣᱟ ᱵᱟᱦᱟ ᱢᱮᱱᱟᱜᱼᱟ ᱵᱟᱝ ᱵᱟᱝ ᱚᱱᱟᱫᱚ ᱢᱤᱫᱴᱷᱮᱡ ᱢᱮᱱᱟᱜᱼᱟ ᱡᱮᱢᱚᱱ ᱢᱤᱫᱴᱮᱡ ᱯᱮᱠᱮᱴ ᱨᱮ ᱢᱮᱱᱟᱜᱼᱟ ᱯᱮᱠᱮᱴ ᱨᱮ ᱡᱮᱢᱚᱱ ᱛᱟᱦᱮᱱᱟ ᱡᱤᱱᱤᱥ ᱚᱱᱠᱟᱜᱮ ᱢᱤᱫ ᱴᱷᱮᱡ ᱜᱟᱛᱷᱟᱣ ᱠᱟᱛᱮᱜ ᱢᱮᱱᱟᱜᱼᱟ ᱚᱱᱟ ᱢᱤᱫ ᱜᱟᱛᱷᱟᱣᱟᱜ ᱜᱮ ᱟᱭᱢᱟᱜᱮ ᱛᱟᱦᱮᱱ ᱠᱟᱱᱟ ᱚᱻ ᱟᱭᱢᱟ ᱜᱮ ᱛᱟᱦᱮᱱ ᱠᱟᱱᱟ ᱟᱫᱚ ᱚᱠᱟᱴᱟᱜ ᱮᱢ ᱦᱟᱛᱫᱟ ᱟᱨ ᱯᱤᱥ ᱫᱚ ᱢᱚᱬᱮ ᱴᱟᱠᱟ ᱠᱟᱛᱮᱜ ᱯᱟᱲᱟᱜ ᱠᱟᱱᱟ ᱢᱤᱫᱴᱮᱡ ᱵᱟᱦᱟ ᱢᱚᱬᱮ ᱴᱟᱠᱟ ᱠᱟᱛᱮᱜ ᱯᱟᱲᱟᱜ ᱠᱟᱱᱟ ᱪᱮᱫᱟᱜ ᱡᱮ ᱥᱟᱡᱟᱣ ᱦᱩᱭᱩᱜ ᱠᱟᱱᱟ ᱵᱟᱝ ᱚᱱᱟᱫᱚ ᱢᱚᱡᱽ ᱧᱮᱞᱚᱜ ᱞᱟᱹᱜᱤᱫ ᱟᱫᱚ ᱚᱱᱟᱛᱮ ᱵᱟᱦᱟ ᱦᱚᱸ ᱫᱟᱢ ᱧᱚᱜ ᱜᱮᱭᱟ ᱟᱢᱫᱚ ᱱᱚᱸᱰᱮ ᱠᱷᱚᱡ ᱫᱚ ᱠᱷᱟᱹᱞᱤᱢ ᱠᱤᱨᱤᱧ ᱤᱫᱤᱭᱮᱫᱟ ᱤᱧᱫᱚ ᱠᱷᱟᱹᱞᱤᱧ ᱟᱹᱠᱷᱨᱤᱧᱫᱟ ᱟᱢ ᱛᱮᱜᱮᱢ ᱥᱟᱡᱟᱣᱟ ᱪᱮᱫ ᱞᱮᱠᱟᱢ ᱥᱟᱡᱟᱣᱟ ᱵᱟᱢ ᱥᱟᱡᱟᱣᱟ ᱚᱱᱟᱫᱚ ᱟᱢᱟᱜ ᱵᱮᱯᱟᱨ ᱚᱱᱟᱦᱚᱸ ᱦᱩᱭ ᱫᱟᱲᱮᱭᱟᱜᱼᱟ ᱤᱧ ᱦᱚᱧ ᱮᱢ ᱫᱟᱲᱮᱭᱟᱢᱟ ᱟᱫᱚ ᱩᱱᱠᱩ ᱫᱟᱨᱢᱟ ᱦᱟᱸᱜ ᱮᱢᱚᱜ ᱞᱟᱜᱟᱣᱟᱢᱟ ᱩᱱᱠᱩ ᱫᱚ ᱡᱮᱢᱚᱱ ᱢᱚᱬᱮ ᱦᱚᱲ ᱠᱚ ᱪᱟᱞᱟᱜ ᱠᱷᱟᱱ ᱢᱤᱫᱴᱮᱡ ᱴᱤᱢ ᱢᱮᱱᱟᱜ ᱠᱚᱣᱟ ᱢᱚᱬᱮ ᱦᱚᱲ ᱥᱮ ᱯᱮ ᱦᱚᱲ ᱥᱮ ᱵᱟᱨ ᱦᱚᱲ ᱥᱮ ᱪᱷᱚ ᱡᱚᱱ ᱜᱮ ᱚᱱᱠᱟ ᱠᱚ ᱪᱟᱞᱟᱜ ᱠᱷᱟᱡ ᱛᱟᱦᱚᱞᱮ ᱫᱚ ᱩᱱᱠᱩ ᱢᱤᱫ ᱫᱷᱟᱣ ᱨᱮᱠᱚ ᱦᱟᱛᱟᱣᱟ ᱢᱤᱫᱴᱮᱡ ᱢᱟᱸᱰᱣᱟ ᱥᱟᱡᱟᱣᱛᱮ ᱚᱱᱠᱟ ᱠᱚ ᱦᱟᱛᱟᱣᱫᱟ ᱟᱴᱥᱚ ᱦᱟᱡᱟᱨ ᱴᱟᱠᱟ ᱜᱟᱱ ᱠᱚ ᱦᱟᱛᱟᱣᱫᱟ ᱩᱱᱠᱩᱣᱟᱜ ᱡᱩᱫᱤ ᱩᱱᱠᱩᱧ ᱠᱩᱞ ᱞᱮᱠᱚ ᱠᱷᱟᱡ ᱩᱱᱠᱩ ᱠᱚ ᱦᱟᱛᱟᱣᱟ ᱦᱟᱡᱟᱨ ᱴᱟᱠᱟ ᱟᱨ ᱵᱟᱦᱟ ᱛᱤᱱᱟᱹᱜ ᱨᱮᱱᱟᱜ ᱮᱢ ᱦᱟᱛᱟᱣᱟ ᱢᱤᱫ ᱦᱟᱡᱟᱨ ᱯᱤᱥ ᱮᱢ ᱦᱟᱛᱟᱣᱟ ᱛᱟᱦᱞᱮ ᱢᱚᱬᱮ ᱴᱟᱠᱟ ᱠᱟᱛᱮᱜ ᱯᱤᱥ ᱛᱤᱱᱟᱹᱜ ᱜᱟᱱ ᱮᱱᱛᱮᱜ ᱢᱤᱫᱴᱮᱡ ᱵᱟᱦᱟ ᱡᱚᱛᱚ ᱞᱮᱠᱟᱱ ᱵᱟᱦᱟ ᱛᱚ ᱮᱠᱤ ᱥᱮ ᱢᱤᱫᱜᱮ ᱫᱟᱢ ᱛᱚ ᱵᱟᱝ ᱡᱩᱫᱟᱹ ᱡᱩᱫᱟᱹ ᱫᱟᱢ ᱢᱮᱱᱟᱜᱼᱟ ᱟᱫᱚ ᱚᱱᱟ ᱦᱤᱥᱟᱹᱵᱛᱮ ᱛᱤᱱᱟᱹᱜ ᱜᱟᱱ ᱚᱠᱟᱴᱟᱜ ᱵᱟᱦᱟᱢ ᱦᱟᱛᱟᱣᱟ ᱚᱱᱟ ᱦᱤᱥᱟᱹᱵ ᱦᱩᱭᱩᱜᱼᱟ ᱰᱟᱱᱴᱤᱡ ᱵᱟᱦᱟ ᱫᱚ ᱠᱟᱹᱴᱤᱡ ᱧᱚᱜ ᱜᱮᱭᱟ ᱟᱨᱦᱚᱸ ᱥᱟᱥᱟᱝ ᱜᱮᱭᱟᱥᱮ ᱟᱨᱦᱚᱸ ᱚᱱᱟᱫᱚ ᱟᱭᱢᱟ ᱫᱚ ᱵᱟᱝ ᱫᱟᱢᱚᱜ ᱠᱟᱱᱟ ᱚᱱᱠᱟ ᱯᱮᱭᱟ ᱴᱟᱠᱟ ᱯᱤᱥ ᱯᱟᱲᱟᱜ ᱠᱟᱱᱟ ᱠᱟᱹᱴᱤᱡ ᱧᱚᱜ ᱜᱮᱭᱟ ᱦᱚᱭᱛᱳ ᱴᱷᱤᱠ ᱜᱮᱭᱟ ᱤᱧ ᱛᱤᱱᱟᱹᱜ ᱮᱢ ᱦᱟᱛᱟᱣᱟ ᱟᱨ ᱦᱟᱡᱟᱨᱴᱤ ᱯᱤᱥ ᱮᱢ ᱦᱟᱛᱟᱣᱟ ᱥᱮ ᱜᱷᱟᱱᱴᱤ ᱵᱟᱦᱟ ᱛᱤᱱᱟᱹᱜ ᱮᱢ ᱦᱟᱛᱟᱣᱟ ᱟᱨ ᱠᱷᱤᱥᱴᱚᱪᱩᱲᱟᱹ ᱛᱤᱱᱟᱹᱜ ᱮᱢ ᱦᱟᱛᱟᱣᱫᱟ ᱡᱚᱵᱟ ᱵᱟᱦᱟ ᱛᱤᱱᱟᱹᱜ ᱮᱢ ᱦᱟᱛᱟᱣᱫᱟ ᱥᱮ ᱜᱩᱞᱟᱹᱡ ᱵᱟᱦᱟ ᱛᱤᱱᱟᱹᱜ ᱮᱢ ᱦᱟᱛᱟᱣᱫᱟ ᱚᱱᱟ ᱞᱤᱥᱴ ᱛᱮᱜ ᱤᱢᱟᱹᱧ ᱢᱮ ᱚᱱᱟ ᱦᱤᱥᱟᱹᱵ ᱠᱟᱛᱮᱜ ᱤᱧ ᱞᱟᱹᱭ ᱟᱢᱟ ᱴᱷᱤᱠ ᱜᱮᱭᱟ ᱦᱮᱡ ᱠᱟᱛᱮᱜ ᱮᱢ ᱞᱟᱹᱭ ᱫᱟᱲᱮᱭᱟᱹᱧᱟ ᱛᱟᱦᱞᱮ ᱱᱚᱸᱰᱮᱜᱮ ᱟᱢ ᱦᱚᱸᱢ ᱦᱮᱡ ᱠᱚᱜᱼᱟ ᱤᱧ ᱦᱚᱸᱧ ᱟᱨᱤᱧ ᱦᱤᱥᱟᱹᱵ ᱠᱟᱛᱮᱜ ᱤᱧ ᱮᱢᱟᱢᱟ